ᱦᱮᱸ ᱟᱛᱳ ᱴᱚᱞᱟ ᱨᱮ ᱟᱹᱰᱤ ᱜᱟᱱ ᱜᱮ ᱟᱱᱟᱴ ᱛᱟᱦᱮᱱᱟ ᱡᱮᱢᱚᱱ ᱫᱟᱜ ᱨᱮᱱᱟᱜ ᱟᱱᱟᱴ ᱥᱟᱥᱛᱷᱚ ᱯᱚᱨᱤᱥᱮᱵᱟ ᱨᱮᱱᱟᱜ ᱟᱱᱟᱴ ᱤᱥᱠᱩᱞ ᱠᱚᱞᱮᱡᱽ ᱨᱮᱱᱟᱜ ᱟᱱᱟᱴ ᱦᱚᱨ ᱰᱟᱦᱟᱨ ᱨᱮᱭᱟᱜ ᱟᱱᱟᱴ ᱟᱨᱚ ᱟᱨᱚ ᱱᱟᱱᱟ ᱦᱩᱱᱟᱹᱨ ᱟᱱᱟᱴ ᱛᱟᱦᱮᱱᱟ ᱚᱱᱟ ᱠᱚ ᱢᱤᱰᱤᱭᱟ ᱥᱮ ᱥᱳᱥᱟᱞ ᱢᱤᱰᱤᱭᱟ ᱚᱱᱟ ᱠᱚ ᱱᱤᱭᱟᱹ ᱛᱮ ᱵᱟᱝ ᱠᱚ ᱜᱟᱞᱚᱪᱟ ᱥᱮ ᱵᱟᱝᱠᱚ ᱜᱟᱞᱢᱟᱨᱟᱣᱟ ᱟᱫᱚ ᱱᱚᱝᱠᱟᱱ ᱥᱚᱢᱚᱥᱥᱟ ᱠᱚ ᱤᱫᱤ ᱠᱟᱛᱮᱫ ᱡᱩᱫᱤ ᱢᱤᱰᱤᱭᱟ ᱨᱮ ᱜᱟᱞᱢᱟᱨᱟᱜᱼᱟ ᱮᱱᱠᱷᱟᱱ ᱟᱛᱳ ᱴᱚᱞᱟ ᱨᱮᱭᱟᱜ ᱥᱮ ᱟᱛᱳ ᱴᱚᱴᱷᱟ ᱨᱮᱭᱟᱜ ᱟᱱᱟᱴ ᱠᱚ ᱥᱚᱨᱠᱟᱨᱟᱜ ᱢᱮᱫ ᱨᱮ ᱥᱟᱢᱟᱝ ᱠᱚᱜᱼᱟ ᱥᱮ ᱥᱚᱨᱠᱟᱨ ᱟᱛᱳ ᱴᱚᱴᱷᱟ ᱨᱮᱭᱟᱜ ᱵᱩᱜᱤ ᱵᱟᱹᱲᱤᱡᱼᱮ ᱧᱮᱞ ᱧᱟᱢ ᱠᱮᱭᱟ ᱟᱨ ᱥᱚᱞᱦᱮ ᱨᱮᱭᱟᱜ ᱨᱤᱠᱟᱹᱭ ᱠᱮᱭᱟ ᱢᱮᱱᱠᱷᱟᱱ ᱢᱤᱰᱤᱭᱟ ᱛᱟᱞᱟ ᱛᱮ ᱱᱚᱣᱟ ᱠᱚ ᱵᱟᱝ ᱥᱚᱫᱚᱨᱚᱜ ᱠᱷᱟᱹᱛᱤᱨ ᱛᱮ ᱟᱛᱳ ᱴᱚᱴᱷᱟ ᱨᱮᱭᱟᱜ ᱥᱚᱢᱚᱥᱥᱟ ᱫᱚ ᱥᱚᱢᱚᱥᱥᱟ ᱨᱮᱜᱮ ᱛᱟᱦᱮᱸ ᱤᱫᱤᱜᱼᱟ